ᱡᱟᱦᱟᱸ ᱢᱤᱫᱴᱮᱡ ᱡᱟᱦᱟᱱᱟᱜ ᱜᱮ ᱦᱩᱭ ᱦᱚᱪᱚ ᱦᱩᱭᱩᱜ ᱠᱟᱱ ᱥᱮ ᱟᱹᱛᱩ ᱴᱚᱞᱟ ᱨᱮ ᱟᱹᱰᱤ ᱱᱚᱝᱠᱟᱱ ᱡᱤᱱᱤᱥ ᱥᱮ ᱟᱵᱚ ᱦᱚᱸᱵᱚᱱ ᱪᱮᱫ ᱫᱟ ᱥᱮ ᱵᱟᱦᱨᱮ ᱨᱮᱱ ᱦᱚᱲ ᱦᱚᱸᱠᱚ ᱪᱮᱫ ᱫᱟ ᱛᱳ ᱚᱱᱟ ᱠᱚ ᱪᱮᱫ ᱪᱮᱫ ᱤᱫᱤ ᱛᱮ ᱡᱟᱦᱟᱱᱟᱜ ᱟᱵᱟᱨ ᱞᱟᱹᱴᱩ ᱥᱮᱱ ᱵᱚᱱ ᱵᱟᱲᱦᱟᱣᱫᱟ ᱱᱚᱠᱨᱤ ᱦᱚᱸᱵᱚᱱ ᱧᱟᱢ ᱫᱟᱲᱮᱭᱟᱜᱼᱟ ᱡᱟᱦᱟᱱᱟᱜ ᱟᱨ ᱥᱮ ᱡᱟᱦᱟᱱᱟᱜ ᱦᱩᱭᱩᱜ ᱠᱟᱱᱟ ᱵᱟᱡᱟᱨ ᱨᱮᱱ ᱠᱚ ᱦᱤᱡᱩᱜ ᱠᱟᱱᱟ ᱰᱤᱦᱟᱹᱛ ᱨᱮᱱ ᱦᱚᱸ ᱠᱚ ᱦᱤᱡᱩᱜ ᱠᱟᱱᱟ ᱡᱟᱦᱟᱸ ᱱᱚᱝᱠᱟᱱᱟᱜ ᱪᱮᱫ ᱠᱚ ᱜᱮᱢ ᱠᱚᱢᱯᱤᱴᱤᱥᱮᱱ ᱱᱚᱝᱠᱟᱱᱟᱜ ᱦᱩᱭᱩᱜ ᱠᱟᱱᱟ ᱟᱭᱢᱟ ᱛᱮᱭᱟᱜ ᱡᱟᱦᱟᱸ ᱟᱹᱛᱩ ᱨᱮ ᱠᱷᱮᱹᱞ ᱛᱮᱭᱟᱜ ᱥᱮ ᱟᱭᱢᱟ ᱯᱨᱚᱠᱟᱨ ᱡᱟᱦᱟᱱᱟᱜ ᱦᱩᱭᱩᱜ ᱠᱟᱱᱟ ᱥᱮ ᱟᱹᱛᱩ ᱨᱮᱱ ᱟᱵᱚ ᱵᱚᱱ ᱦᱩᱭ ᱦᱚᱪᱚᱭᱫᱟ ᱩᱱᱠᱩ ᱠᱚ ᱪᱮᱫ ᱫᱟ ᱩᱱᱠᱩᱣᱟᱜ ᱧᱮᱞ ᱛᱮ ᱟᱵᱚ ᱵᱚᱱ ᱪᱮᱫᱟ ᱟᱫᱚ ᱮᱴᱟᱜ ᱟᱹᱛᱩ ᱨᱮ ᱡᱟᱦᱟᱱᱟᱜ ᱚᱱᱠᱟ ᱟᱫᱚ ᱚᱱᱟ ᱤᱭᱟᱹᱛᱮ ᱡᱩᱫᱤᱢ ᱪᱮᱫ ᱞᱮᱠᱷᱟᱡ ᱦᱚᱲᱢᱚ ᱨᱮᱦᱚᱸ ᱫᱟᱲᱮ ᱥᱮ ᱢᱚᱡᱽ ᱥᱮ ᱡᱟᱦᱟᱱᱟᱜ ᱠᱩᱥᱤ ᱨᱟᱹᱥᱠᱟᱹ ᱦᱚᱸ ᱛᱟᱦᱮᱸ ᱫᱟᱲᱮᱭᱟᱜᱼᱟ ᱡᱟᱦᱟᱱᱟᱜ ᱠᱚ ᱪᱮᱫ ᱠᱚ ᱤᱭᱟᱹᱜ ᱠᱟᱱᱟ ᱢᱟᱱᱮ ᱮᱴᱟᱜ ᱡᱟᱭᱜᱟ ᱨᱮᱦᱚᱸ ᱦᱩᱭᱩᱜ ᱠᱟᱱᱟ ᱡᱮᱭᱥᱮ ᱟᱵᱚ ᱵᱚᱱ ᱪᱟᱞᱟᱜᱼᱟ ᱛᱳ ᱚᱸᱰᱮᱱ ᱠᱚ ᱦᱚᱲ ᱦᱚᱸ ᱪᱮᱫᱟ ᱟᱵᱚ ᱧᱮᱞᱛᱮ ᱥᱮ ᱟᱵᱚ ᱦᱚᱸᱵᱚᱱ ᱪᱮᱫᱟ ᱩᱱᱠᱩ ᱧᱮᱞᱛᱮ ᱚᱠᱟ ᱞᱮᱠᱟᱛᱮ ᱵᱚᱞᱮ ᱟᱹᱰᱤ ᱢᱚᱡᱽ ᱦᱩᱭᱩᱜ ᱠᱟᱱᱟ ᱟᱨ ᱦᱚᱲᱢᱚ ᱠᱚᱦᱚᱸ ᱴᱷᱤᱠ ᱴᱷᱟᱠ ᱛᱟᱦᱮᱱᱟ ᱢᱟᱱᱮ ᱯᱮᱠᱴᱤᱥᱚᱜ ᱡᱟᱦᱟᱱᱟᱜ ᱦᱚᱲᱢᱚ ᱠᱚᱦᱚᱸ ᱯᱷᱨᱤ ᱜᱮ ᱛᱟᱦᱮᱱᱟ ᱢᱚᱡᱽ ᱜᱮ ᱟᱹᱭᱠᱟᱹᱜᱼᱟ